ᱦᱩᱰᱤᱧ ᱩᱢᱮᱨ ᱦᱩᱰᱤᱧ ᱩᱢᱮᱨ ᱠᱷᱚᱱᱜᱮ ᱤᱧᱫᱚ ᱟᱨ ᱫᱚ ᱫᱚᱢᱮᱧ ᱠᱩᱥᱤᱭᱟᱜᱼᱟ ᱪᱮᱫᱟᱜ ᱥᱮ ᱤᱧᱨᱮᱱ ᱜᱟᱛᱮᱦᱚᱸ ᱟᱨ ᱫᱚᱢᱮ ᱠᱚ ᱠᱷᱮᱹᱞ ᱛᱟᱦᱮᱱᱟ ᱚᱱᱟ ᱥᱟᱶᱼᱥᱟᱶᱛᱮ ᱤᱧᱦᱚᱸ ᱚᱱᱟ ᱨᱮᱜᱮ ᱵᱤᱥᱤ ᱢᱚᱱᱮ ᱞᱟᱜᱟᱣᱮᱱᱟ ᱟᱨ ᱚᱱᱟᱜᱮ ᱥᱟᱶᱼᱥᱟᱶᱛᱮᱞᱮ ᱠᱷᱮᱹᱞᱟ ᱟᱫᱦᱚᱸ ᱠᱮᱣ ᱦᱩᱰᱤᱧ ᱩᱢᱮᱨ ᱠᱷᱚᱱᱜᱮ ᱥᱮᱬᱟᱭ ᱮᱱᱟᱞᱮ ᱥᱮᱬᱟ ᱠᱟᱛᱮᱫ ᱦᱚᱸ ᱟᱞᱮ ᱫᱚ ᱟᱨ ᱜᱮ ᱵᱤᱥᱤᱞᱮ ᱠᱷᱮᱹᱞᱟ ᱚᱱᱟ ᱦᱟᱸᱰᱮᱼᱱᱷᱟᱰᱮ ᱡᱟᱦᱟᱸ ᱠᱚᱨᱮ ᱠᱚ ᱦᱩᱭᱩᱜᱼᱟ ᱟᱞᱮ ᱫᱚ ᱚᱱᱟ ᱠᱷᱮᱹᱞ ᱫᱚᱞᱮ ᱪᱟᱞᱟᱜ ᱜᱮᱭᱟ ᱟᱨ ᱟᱨ ᱚᱲᱟᱜ ᱦᱚᱲᱦᱚᱸ ᱵᱟᱠᱚ ᱢᱟᱱᱟᱞᱮᱭᱟ ᱟᱨ ᱱᱚᱣᱟ ᱫᱚ ᱱᱤᱛᱚᱜ ᱦᱚᱸ ᱫᱩᱼᱛᱤᱱ ᱥᱟᱞ ᱦᱩᱭᱩᱜ ᱠᱟᱱᱟ ᱡᱮ ᱱᱤᱛᱚᱜ ᱫᱚ ᱵᱤᱥᱤᱧᱚᱜ ᱜᱮ ᱟᱨ ᱫᱚᱞᱮ ᱠᱷᱮᱹᱞᱮᱫᱼᱟ ᱥᱮᱛᱟᱜ ᱦᱚᱸ ᱫᱟᱹᱲ ᱵᱟᱲᱟ ᱠᱚ ᱥᱮᱛᱟᱜ ᱡᱟᱦᱟᱸ ᱠᱚ ᱦᱩᱭᱩᱜ ᱟᱨ ᱟᱹᱰᱤ ᱟᱹᱰᱤ ᱠᱤᱪᱷᱩ ᱚᱱᱟ ᱥᱟᱶᱼᱥᱟᱶᱛᱮ ᱚᱞᱚᱜᱼᱯᱟᱲᱦᱟᱣ ᱠᱚᱦᱚᱸ ᱦᱚᱸ ᱦᱩᱭᱩᱜ ᱠᱟᱱ ᱜᱮᱭᱟ ᱡᱮ ᱱᱚᱝᱠᱟ ᱫᱚ ᱵᱟᱝ ᱡᱮ ᱠᱷᱮᱹᱞᱟᱞᱮ ᱯᱟᱲᱦᱟᱣ ᱠᱚᱫᱚ ᱵᱟᱝ ᱜᱮ ᱚᱱᱠᱟ ᱦᱚᱸ ᱵᱟᱝ ᱜᱮ ᱥᱮᱛᱟᱜ ᱟᱹᱭᱩᱵᱞᱮ ᱠᱷᱮᱹᱞ ᱵᱟᱲᱟᱭᱟ ᱟᱨ ᱚᱱᱟ ᱥᱟᱶᱼᱥᱟᱶᱛᱮ ᱯᱟᱲᱦᱟᱣ ᱠᱚᱦᱚᱸ ᱯᱟᱲᱦᱟᱣ ᱜᱮ ᱤᱱᱟᱹᱜ ᱜᱮ ᱟᱹᱞᱤᱧ ᱫᱚ ᱢᱮᱱ ᱥᱟᱱᱟᱭᱮᱫ ᱞᱤᱧᱟᱹ ᱠᱷᱮᱹᱞ ᱵᱟᱨᱮᱛᱮ